ᱤᱧ ᱯᱳᱭᱞᱳ ᱯᱟᱭᱨᱟ ᱡᱟᱦᱟᱸ ᱚᱱᱟ ᱛᱟᱲᱟᱢ ᱠᱮᱴᱮᱡ ᱠᱟᱛᱮᱫ ᱟᱭᱳ ᱛᱟᱠᱚ ᱵᱟᱝᱠᱷᱟᱱ ᱵᱟᱵᱟ ᱛᱟᱠᱚ ᱠᱚ ᱥᱟᱞᱟᱜ ᱩᱢᱩᱜ ᱥᱮᱱᱚᱜ ᱵᱮᱲᱟ ᱨᱮ ᱩᱱ ᱥᱚᱢᱚᱭ ᱚᱱᱟ ᱡᱟᱦᱟᱸ ᱩᱱᱩᱢ ᱰᱩᱵᱩᱡ ᱩᱱᱩᱢ ᱰᱩᱵᱩᱡ ᱯᱨᱚᱛᱷᱚᱢ ᱫᱚ ᱚᱱᱟ ᱯᱚᱨᱮ ᱠᱤᱪᱷᱩ ᱥᱮᱬᱟ ᱤᱫᱤᱭᱮᱱ ᱠᱷᱟᱱ ᱛᱟᱭᱚᱢ ᱫᱚ ᱡᱟᱸᱜᱟᱛᱮ ᱯᱟᱭᱨᱟ ᱪᱚᱴ ᱪᱚᱴᱛᱮ ᱯᱟᱭᱨᱟᱜ ᱚᱱᱟ ᱯᱚᱨᱮ ᱠᱟᱹᱡ ᱠᱟᱹᱡᱛᱮ ᱞᱟᱹᱴᱩ ᱤᱫᱤ ᱠᱟᱛᱮᱫ ᱩᱱᱩᱢ ᱠᱟᱛᱮᱫ ᱯᱟᱭᱨᱟᱜ ᱠᱚᱧ ᱪᱮᱫ ᱠᱮᱜᱼᱟ ᱪᱮᱫ ᱠᱮᱜ ᱟᱹᱧ ᱟᱨ ᱩᱱᱠᱩ ᱡᱟᱦᱟᱸᱭ ᱟᱭᱳ ᱛᱟᱠᱚ ᱩᱱᱠᱩ ᱜᱮᱠᱚ ᱪᱮᱫ ᱞᱤᱫᱤᱧᱟ ᱵᱟᱵᱟ ᱛᱟᱠᱚ ᱠᱚ ᱫᱟᱜ ᱫᱚ ᱱᱚᱣᱟ ᱫᱟᱜ ᱤᱧ ᱵᱚᱨᱚᱣᱟᱜ ᱛᱟᱦᱮᱱ ᱡᱟᱦᱟᱸ ᱠᱚ ᱵᱟᱱ ᱫᱟᱜ ᱡᱟᱦᱟᱸ ᱠᱚ ᱢᱮᱱᱟ ᱜᱟᱰᱟ ᱠᱚᱨᱮᱜ ᱰᱷᱮᱨ ᱫᱟᱜ ᱛᱟᱦᱮᱸ ᱠᱚᱜᱼᱟ ᱞᱤᱸᱜᱤᱱᱟ ᱚᱱᱟ ᱫᱟᱜ ᱠᱚ ᱚᱱᱟ ᱥᱟᱶᱛᱮ ᱱᱚᱜᱼᱚᱭ ᱟᱦᱟᱨ ᱨᱮᱦᱚᱸ ᱜᱟᱹᱦᱤᱨ ᱜᱟᱹᱦᱤᱨ ᱡᱟᱦᱟᱸ ᱠᱚᱦᱚᱸ ᱚᱱ ᱫᱟᱜ ᱛᱟᱦᱮᱸ ᱠᱚᱜᱼᱟ ᱦᱚᱲ ᱵᱟᱨ ᱯᱮ ᱦᱚᱲ ᱩᱱᱩᱢ ᱚᱱᱟ ᱫᱟᱜ ᱠᱚ ᱚᱱᱮ ᱩᱱ ᱥᱚᱢᱚᱭ ᱵᱚᱨᱚ ᱵᱩᱡᱷᱟᱹᱜᱼᱟ ᱯᱟᱪᱮᱫ ᱩᱱᱩᱢᱚᱜ ᱟᱹᱧ ᱵᱟᱹᱧ ᱨᱩᱣᱟᱹᱲ ᱫᱟᱲᱮᱭᱟᱜᱼᱟ ᱵᱟᱹᱧ ᱚᱰᱚᱠ ᱫᱟᱲᱮᱭᱟᱜᱼᱟ ᱩᱱᱩᱢᱟ ᱚᱱᱟ ᱠᱷᱟᱹᱛᱤᱨ ᱚᱱᱟ ᱵᱚᱨᱚ ᱟᱜ ᱛᱟᱦᱮᱱ ᱚᱱᱠᱟᱛᱮ ᱵᱟᱹᱭ ᱵᱟᱹᱭᱛᱮ ᱥᱮᱬᱟ ᱤᱫᱤ ᱠᱟᱛᱮᱫ ᱡᱟᱦᱟᱸ ᱱᱟᱦᱟᱸᱜ ᱛᱤᱱᱟᱹᱜ ᱜᱟᱹᱦᱤᱨᱟ ᱵᱷᱤᱛᱨᱤ ᱠᱚᱥᱮᱫ ᱵᱚᱞᱚ ᱠᱟᱛᱮᱫ ᱩᱱᱩᱢ ᱩᱱᱩᱢᱛᱮ ᱥᱮᱱ ᱠᱟᱛᱮᱫ ᱯᱟᱭᱨᱟᱭᱮᱱᱟ ᱡᱚᱠᱷᱟᱭᱟ ᱡᱚᱠᱷᱟ ᱠᱟᱛᱮᱫ ᱩᱱᱩᱢᱚᱜᱼᱟ ᱪᱚᱴ ᱪᱚᱴ ᱛᱮᱦᱚᱸ ᱟᱨ ᱵᱟᱠᱷᱟᱱ ᱡᱤᱭᱟᱹᱢ ᱡᱤᱭᱟᱹᱢᱛᱮ ᱯᱟᱭᱨᱟ ᱥᱮᱱ ᱠᱟᱛᱮᱫ ᱦᱚᱸ ᱚᱱᱟ ᱵᱷᱤᱛᱨᱤ ᱛᱟᱞᱟ ᱨᱮ ᱡᱚᱠᱷᱟᱭᱟ ᱟᱨ ᱵᱷᱤᱛᱨᱤ ᱨᱮᱦᱚᱸ ᱩᱱᱩᱢ ᱩᱱᱩᱢᱛᱮ ᱥᱮᱱ ᱦᱩᱭᱩᱜᱼᱟ ᱛᱟᱦᱮᱸᱫ